ᱟᱸᱠᱟᱣ ᱠᱚᱫᱚ ᱤᱧᱫᱚ ᱱᱤᱭᱟᱹ ᱱᱤᱭᱟᱹ ᱵᱮᱵᱚᱦᱟᱨᱤᱧ ᱠᱩᱥᱤᱭᱟᱜᱼᱟ ᱱᱚᱸᱰᱮᱫᱚ ᱟᱹᱰᱤ ᱨᱚᱝ ᱠᱚ ᱛᱟᱦᱮᱱᱟ ᱪᱮᱫᱟᱜ ᱥᱮ ᱚᱱᱟ ᱨᱚᱝ ᱠᱚᱨᱮ ᱫᱚ ᱟᱹᱰᱤ ᱱᱟᱱᱟᱼᱦᱩᱱᱟᱹᱨ ᱨᱚᱝᱛᱮ ᱤᱭᱟᱹ ᱛᱟᱦᱮᱱᱟ ᱚᱱᱟᱛᱮ ᱤᱧᱫᱚ ᱱᱚᱣᱟᱜᱤᱧ ᱠᱩᱥᱤᱭᱟᱜᱼᱟ ᱤᱧᱟᱹᱜ ᱠᱤᱪᱷᱩ ᱴᱨᱮᱱᱤᱝ ᱫᱚ ᱱᱚᱣᱟ ᱮᱨᱤᱴᱟᱥ ᱨᱮᱱᱟᱜ ᱟᱹᱰᱤ ᱠᱤᱪᱷᱩ ᱢᱮᱱᱟᱜᱼᱟ ᱱᱚᱝᱠᱟᱱ ᱥᱟᱯᱞᱟᱭᱟᱨ ᱫᱚ ᱱᱚᱝᱠᱟᱱ ᱥᱟᱯᱞᱟᱭᱟᱨ ᱪᱩᱲᱤ ᱥᱟᱠᱟᱢ ᱫᱚ ᱦᱮᱸ ᱵᱟᱭ ᱫᱚᱠᱟᱱ ᱠᱷᱚᱱᱟᱜ ᱫᱚ ᱟᱹᱰᱤ ᱡᱟᱹᱥᱛᱤ ᱜᱮᱭᱟ ᱪᱮᱫᱟᱜ ᱥᱮ ᱚᱰᱟᱨ ᱞᱮᱱᱠᱷᱟᱱ ᱫᱚ ᱚᱱᱟᱨᱮ ᱡᱟᱦᱟᱸ ᱰᱮᱞᱤᱵᱷᱟᱨᱤ ᱵᱚᱭ ᱟᱹᱜᱩ ᱦᱚᱴᱚ ᱠᱟᱜᱼᱟᱭ ᱥᱮ ᱚᱱᱟ ᱨᱮᱱᱟᱜ ᱰᱮᱞᱤᱵᱷᱟᱨᱤ ᱪᱟᱨᱡᱽ ᱦᱟᱛᱟᱣ ᱦᱩᱭ ᱮᱢ ᱦᱩᱭᱩᱜᱼᱟ ᱚᱱᱟ ᱠᱷᱟᱹᱛᱤᱨ ᱫᱚᱠᱟᱱ ᱠᱷᱚᱱᱟᱜ ᱫᱚ ᱟᱹᱰᱤ ᱵᱟᱹᱲᱛᱤ ᱡᱟᱹᱥᱛᱤ ᱜᱮ ᱡᱟᱹᱥᱛᱤ ᱜᱮ ᱫᱟᱢᱟ ᱱᱚᱣᱟ ᱚᱲᱟᱜ ᱛᱮ ᱟᱹᱜᱩ ᱦᱚᱴᱚ ᱠᱟᱜ ᱟᱭ ᱱᱩᱭ ᱫᱚ ᱰᱮᱞᱤᱵᱷᱟᱨᱤ ᱪᱟᱨᱡᱽ ᱛᱟᱦᱮᱱᱟ ᱟᱹᱰᱤ ᱠᱤᱪᱷᱩ ᱛᱟᱦᱮᱱᱟ ᱱᱤᱭᱟᱹ ᱠᱟᱨᱚᱱ ᱛᱮ ᱟᱹᱰᱤ ᱠᱤᱪᱷᱩ ᱵᱟᱹᱲᱛᱤ ᱜᱮ ᱜᱚᱱᱚᱝ ᱞᱟᱜᱟᱜᱼᱟ ᱟᱨ ᱮᱢᱱᱤ ᱵᱟᱡᱟᱨ ᱨᱮ ᱦᱟᱛᱟᱣ ᱞᱮᱱᱠᱷᱟᱱ ᱫᱚ ᱥᱮᱭ ᱨᱚᱠᱚᱢ ᱰᱮᱞᱤᱵᱷᱟᱹᱨᱤ ᱪᱟᱨᱡᱽ ᱫᱚ ᱵᱟᱝ ᱮᱢ ᱟᱥᱮ ᱱᱤᱭᱟᱹ ᱠᱟᱨᱚᱱᱛᱮ ᱚᱱᱟᱫᱚ ᱴᱷᱤᱠ ᱜᱮᱭᱟ ᱡᱮ ᱵᱟᱝ ᱡᱩᱫᱤ ᱢᱤᱫᱴᱟᱱ ᱰᱮᱞᱤᱵᱷᱟᱹᱨᱤ ᱵᱚᱭ ᱡᱩᱫᱤ ᱟᱹᱜᱩ ᱦᱚᱴᱚ ᱠᱟᱜᱼᱟᱭ ᱚᱱᱟ ᱡᱤᱱᱤᱥ ᱫᱚ ᱫᱟᱢ ᱫᱚ ᱵᱮᱥᱤᱜ ᱜᱮᱭᱟ ᱚᱱᱟᱦᱚᱸ ᱰᱮᱞᱤᱵᱷᱟᱹᱨᱤ ᱵᱚᱭ ᱦᱚᱸ ᱚᱲᱟᱜ ᱛᱮ ᱟᱹᱜᱩ ᱦᱚᱴᱚ ᱠᱟᱜ ᱟᱭ